ᱡᱟᱦᱟᱸᱭ ᱚᱱᱚᱞᱤᱭᱟᱹ ᱡᱟᱦᱟᱸ ᱞᱮᱠᱟ ᱯᱚᱸᱰᱤᱛ ᱨᱚᱜᱷᱩᱱᱟᱛᱷ ᱢᱩᱨᱢᱩ ᱫᱚ ᱵᱤᱫᱩᱼᱪᱟᱸᱫᱟᱱ ᱯᱚᱛᱚᱵᱽᱼᱮ ᱚᱞᱟᱠᱟᱫᱟ ᱟᱫᱚ ᱟᱹᱰᱤᱵᱮᱥ ᱟᱹᱰᱤ ᱠᱩᱥᱤᱜᱮᱧ ᱵᱩᱡᱷᱟᱹᱣᱟ ᱚᱱᱟ ᱟᱹᱰᱤ ᱵᱮᱥᱜᱮᱧ ᱵᱩᱡᱷᱟᱹᱣᱟ ᱟᱨ ᱚᱱᱟ ᱥᱟᱶᱛᱮ ᱫᱟᱲᱮ ᱜᱮ ᱫᱷᱚᱱ ᱦᱚᱸ ᱟᱡᱜᱮ ᱚᱞᱟᱠᱟᱫᱟᱭ ᱩᱱᱤᱫᱚ ᱟᱹᱰᱤ ᱵᱮᱥᱦᱚᱲᱮ ᱛᱟᱦᱮᱸᱞᱮᱱᱟᱭ ᱡᱟᱦᱟᱸ ᱩᱱᱤᱭᱟᱜ ᱚᱱᱟᱠᱚ ᱚᱞᱫᱚ ᱟᱹᱰᱤ ᱠᱩᱥᱤᱧ ᱵᱩᱡᱷᱟᱹᱣᱟ ᱯᱟᱲᱦᱟᱜᱼᱟᱹᱧ ᱯᱟᱲᱦᱟᱣ ᱟᱠᱟᱫᱜᱮ ᱥᱟᱱᱟᱧᱟᱹ ᱟᱨ ᱚᱱᱟ ᱫᱚ ᱟᱹᱰᱤ ᱵᱮᱥ ᱵᱩᱡᱷᱟᱹᱜᱼᱟ ᱟᱹᱰᱤ ᱢᱚᱡᱽᱜᱮ ᱥᱮ ᱢᱚᱡᱽᱜᱮ ᱥᱮ ᱟᱨ ᱩᱱᱤ ᱤᱭᱟᱹᱦᱚᱸ ᱨᱚᱜᱷᱩᱱᱟᱛᱷ ᱯᱚᱸᱰᱤᱛ ᱢᱩᱨᱢᱩᱦᱚᱸ ᱟᱹᱰᱤ ᱫᱤᱞᱜᱟᱹᱨᱤᱭᱟᱹ ᱦᱚᱲᱮ ᱛᱟᱦᱮᱞᱮᱱᱟ ᱟᱹᱰᱤ ᱵᱮᱥ ᱦᱚᱲᱮ ᱛᱟᱦᱮᱸᱞᱮᱱᱟ ᱡᱟᱦᱟᱱᱟᱜ ᱜᱮ ᱦᱚᱲᱠᱚᱦᱚᱸ ᱟᱹᱰᱤ ᱡᱟᱦᱟᱱᱟᱜ ᱜᱮ ᱫᱚᱢᱮ ᱤᱭᱟᱹ ᱤᱭᱟᱹᱠᱚ ᱛᱟᱦᱮᱱᱮ ᱜᱚᱲᱚᱼᱥᱚᱯᱚᱦᱚᱫᱮ ᱮᱢᱟᱠᱚ ᱛᱟᱦᱮᱱᱟ ᱟᱨ ᱩᱱᱤ ᱫᱚ ᱟᱹᱰᱤ ᱟᱹᱰᱤ ᱢᱮᱱᱠᱷᱟᱱ ᱟᱹᱰᱤ ᱵᱮᱥ ᱦᱚᱲᱜᱮ ᱛᱟᱦᱮᱸᱞᱮᱱᱟᱭ ᱡᱟᱦᱟᱸ ᱡᱟᱦᱟᱸ ᱟᱡᱜᱮ ᱚᱞᱟᱠᱟᱫᱟ ᱥᱮ ᱟᱹᱰᱤ ᱵᱮᱥ ᱜᱮ ᱟᱹᱭᱠᱟᱹᱜᱼᱟ ᱥᱟᱨᱟᱠᱷᱚᱱ ᱵᱟᱨ ᱵᱟᱨᱜᱮ ᱚᱱᱟᱜᱮ ᱯᱟᱲᱦᱟᱣ ᱥᱟᱱᱟᱢᱟ